ᱟᱵᱚ ᱦᱚᱲ ᱥᱚᱢᱟᱡᱽ ᱨᱮ ᱵᱟᱯᱞᱟᱫᱚ ᱟᱭᱢᱟ ᱜᱚᱴᱮᱱ ᱢᱮᱱᱟᱜᱼᱟ ᱡᱮᱢᱚᱱ ᱠᱩᱸᱰᱟᱹᱞ ᱧᱟᱯᱟᱢ ᱵᱟᱯᱞᱟ ᱴᱩᱝᱠᱤ ᱫᱤᱯᱤᱞ ᱵᱟᱯᱞᱟ ᱚᱨᱼᱚᱯᱚᱨ ᱵᱟᱯᱞᱟ ᱥᱟᱹᱜᱩᱱ ᱵᱟᱯᱞᱟ ᱟᱭᱢᱟ ᱞᱮᱠᱟᱱ ᱵᱟᱯᱞᱟᱜᱮ ᱢᱮᱱᱟᱜᱼᱟ ᱠᱤᱱᱛᱩ ᱱᱮᱛᱟᱨ ᱠᱟᱛᱮᱫ ᱠᱩᱲᱤ ᱠᱚᱲᱟᱫᱚ ᱚᱱᱟ ᱟᱵᱚ ᱦᱚᱲ ᱥᱚᱢᱟᱡᱽ ᱨᱮᱱᱟᱜ ᱵᱟᱯᱞᱟᱠᱚ ᱱᱤᱭᱚᱢᱼᱠᱟᱹᱱᱩᱱ ᱠᱚ ᱵᱟᱹᱜᱤ ᱠᱟᱛᱮᱫ ᱱᱮᱛᱟᱨ ᱫᱚ ᱥᱟᱱᱟᱢ ᱠᱩᱲᱤ ᱠᱚᱲᱟᱜᱮ ᱯᱷᱳᱱ ᱛᱮᱠᱚ ᱨᱚᱯᱚᱲᱠᱟᱱ ᱟᱨ ᱟᱠᱚ ᱱᱤᱡᱮᱛᱮᱠᱚ ᱧᱟᱯᱟᱢ ᱠᱟᱛᱮᱫ ᱠᱚ ᱢᱤᱫᱴᱷᱮᱜᱚᱜ ᱠᱟᱱᱟ ᱟᱨᱵᱚᱱ ᱵᱟᱯᱞᱟᱠᱟᱠᱚ ᱠᱟᱱᱟ